ᱦᱮᱸ ᱞᱟᱹᱭ ᱢᱮ ᱪᱮᱫ ᱮᱢ ᱞᱟᱹᱭᱮᱫᱟ ᱦᱮᱸ ᱥᱳᱢᱱᱟᱛᱷ ᱤᱧ ᱞᱟᱹᱭᱮᱫᱟ ᱦᱮᱸ ᱤᱥᱠᱩᱞ ᱢᱟ ᱵᱟᱭ ᱪᱟᱞᱟᱜ ᱠᱟᱱ ᱠᱚᱭᱮᱠ ᱫᱤᱱ ᱠᱷᱚᱱ ᱢᱟ ᱱᱚᱜᱼᱚᱭ ᱛᱮᱦᱮᱧᱼᱜᱟᱯᱟᱭ ᱫᱟᱜ ᱮᱫ ᱠᱟᱱᱛᱮ ᱮᱠᱴᱩ ᱨᱣᱟᱹᱭᱮᱫᱮ ᱠᱟᱱᱟ ᱰᱟᱠᱛᱚᱨ ᱚᱲᱟᱧ ᱤᱫᱤ ᱠᱮᱫᱮᱭᱟ ᱵᱟᱨᱼᱯᱮ ᱫᱤᱱ ᱨᱟᱱ ᱠᱚ ᱪᱟᱞᱟᱜ ᱠᱟᱱ ᱛᱟᱭᱟ ᱚᱱᱟ ᱛᱷᱚᱲᱚᱜ ᱵᱟᱭ ᱪᱟᱞᱟᱣ ᱦᱟᱛᱟᱣᱚᱜᱼᱟ ᱠᱚᱭᱮᱠ ᱫᱤᱱ ᱫᱚ ᱡᱩᱫᱤ ᱪᱷᱩᱴᱤᱢᱩᱴᱤᱢ ᱮᱢᱟᱭ ᱠᱷᱟᱱ ᱫᱚ ᱥᱩᱵᱤᱫᱷᱟᱜᱼᱟ ᱟᱨ ᱤᱧᱦᱚᱸ ᱵᱟᱹᱧ ᱯᱷᱳᱱ ᱫᱟᱲᱮᱭᱟᱜ ᱢᱮᱭᱟ ᱠᱟᱨᱚᱱ ᱱᱟᱢᱵᱟᱨ ᱦᱚᱸ ᱵᱟᱹᱧ ᱵᱟᱲᱟᱭᱟ ᱛᱟᱨᱯᱚᱨ ᱟᱹᱰᱤ ᱥᱟᱺᱜᱤᱧ ᱤᱥᱠᱩᱞ ᱪᱟᱞᱟᱜ ᱦᱩᱭᱩᱜ ᱛᱤᱧᱟᱹ ᱟᱨ ᱜᱤᱫᱽᱨᱟᱹ ᱠᱚ ᱫᱤᱠ ᱫᱤᱭᱮ ᱦᱚᱸ ᱠᱷᱚᱵᱚᱨ ᱵᱟᱹᱧ ᱠᱳᱞ ᱠᱳᱞ ᱫᱟᱲᱮᱭᱟᱜ ᱠᱚᱣᱟ ᱦᱮᱸ ᱢᱟ ᱴᱷᱤᱠ ᱞᱮᱱᱠᱷᱟᱱ ᱤᱧ ᱱᱟᱦᱟᱜ ᱴᱷᱤᱠᱤᱧ ᱠᱳᱞ ᱠᱟᱭᱟ ᱚᱱᱟ ᱛᱦᱚᱲᱟ ᱨᱟᱱ ᱠᱚ ᱨᱟᱱ ᱠᱚ ᱦᱚᱜᱼᱚᱭ ᱡᱚᱢᱮ ᱞᱟᱜᱟᱣ ᱟᱠᱟᱱᱟ ᱦᱚᱞᱟ ᱫᱚ ᱥᱟᱨᱟᱫᱤᱱᱮ ᱜᱤᱛᱤᱡ ᱟᱠᱟᱱ ᱛᱟᱦᱮᱸᱫᱼᱟ ᱛᱮᱦᱮᱧ ᱫᱚ ᱡᱟᱜᱮ ᱨᱟᱱ ᱠᱚ ᱡᱚᱢᱛᱮ ᱡᱟᱜᱮ ᱦᱟᱱᱛᱮᱼᱱᱷᱟᱛᱮ ᱛᱷᱚᱲᱟ ᱛᱷᱚᱲᱟᱭ ᱫᱟᱲᱟ ᱵᱟᱲᱟᱭ ᱠᱟᱱᱟ ᱫᱟᱠᱟ ᱠᱚᱦᱚᱸᱭ ᱡᱚᱢᱮᱫ ᱠᱟᱱ ᱜᱮᱭᱟ ᱟᱨ ᱦᱚᱞᱟ ᱫᱚ ᱟᱹᱰᱤ ᱟᱴ ᱜᱮ ᱨᱩᱣᱟᱹᱭᱮᱫᱮ ᱠᱟᱱ ᱛᱟᱦᱮᱸᱫᱼᱟ ᱟᱴᱮᱫ ᱠᱷᱚᱱ ᱜᱮ ᱵᱟᱭ ᱵᱮᱨᱮᱫ ᱛᱟᱦᱮᱸ ᱫᱟᱲᱮᱭᱟᱜ ᱠᱟᱱ ᱛᱟᱦᱮᱱᱟ

ᱴᱷᱤᱠ ᱜᱮᱭᱟ ᱛᱟᱦᱚᱞᱮ ᱵᱟᱨᱼᱯᱮ ᱫᱤᱱ ᱯᱚᱨᱮ ᱪᱮᱫ ᱞᱮᱠᱟᱭ ᱛᱟᱦᱮᱱ ᱠᱟᱱᱟ ᱱᱟᱦᱟᱜ ᱟᱫᱚ ᱱᱟᱦᱟᱜ ᱤᱧ ᱠᱳᱞ ᱠᱟᱭᱟ ᱤᱥᱠᱩᱞ ᱦᱮᱸ ᱵᱮᱥ ᱛᱟᱦᱚᱞᱮ ᱜᱮ ᱦᱮᱸ ᱦᱮᱸ